ᱦᱮᱸ ᱦᱮᱞᱳ ᱚᱠᱚᱭᱮᱢ ᱞᱟᱹᱭᱫᱟ ᱚ ᱟᱪᱪᱷᱟ ᱦᱮᱸ ᱢᱮᱨᱤᱱᱟ ᱞᱟᱹᱭᱢᱮ ᱚ ᱟᱪᱪᱷᱟ ᱟᱢ ᱠᱤ ᱨᱩᱨᱩ ᱥᱟᱯᱟᱯ ᱪᱮᱛᱟᱱ ᱰᱤᱥᱟᱨᱴᱮᱥᱚᱱ ᱮᱢ ᱠᱚᱨᱟᱣ ᱞᱟᱹᱜᱤᱫᱚᱜ ᱠᱟᱱᱟ ᱚ ᱟᱪᱪᱷᱟ ᱱᱟᱯᱟᱭ ᱠᱟᱛᱷᱟ ᱟᱵᱚ ᱥᱟᱱᱛᱟᱲᱟᱜ ᱞᱟᱭ ᱞᱟᱠᱪᱟᱨ ᱟᱹᱨᱤᱪᱟᱹᱞᱤ ᱫᱚ ᱟᱹᱰᱤ ᱛᱮᱜ ᱜᱮ ᱡᱤᱭᱟᱹᱲ ᱟᱱᱟᱜ ᱠᱟᱱ ᱛᱟᱵᱚᱱᱟ ᱛᱚ ᱟᱵᱚᱣᱟᱜ ᱡᱟᱱᱟᱢ ᱠᱷᱚᱱ ᱜᱩᱡᱩᱜ ᱫᱷᱟᱹᱵᱤᱡ ᱫᱚ ᱞᱟᱹᱭ ᱞᱮᱠᱷᱟᱱ ᱡᱟᱦᱟᱸ ᱨᱩ ᱥᱟᱯᱟᱯ ᱠᱚ ᱱᱚᱣᱟ ᱟᱛᱮᱜ ᱜᱮ ᱵᱟᱧᱪᱟᱣ ᱢᱮᱱᱟᱜ ᱵᱚᱱᱟ ᱟᱵᱚᱣᱟᱜ ᱫᱚ ᱟᱭᱢᱟ ᱞᱮᱠᱟᱱᱟᱜ ᱨᱩ ᱥᱟᱯᱟᱯ ᱢᱮᱱᱟᱜ ᱛᱟᱵᱚᱱᱟ ᱡᱮᱞᱮᱠᱟ ᱛᱩᱢᱫᱟᱜ ᱴᱟᱢᱟᱠ ᱨᱮᱜᱽᱲᱟ ᱡᱷᱟᱹᱭ ᱠᱚᱨᱛᱟᱞ ᱛᱟᱨᱯᱚᱨᱮ ᱞᱤᱯᱩᱨ ᱡᱷᱩᱢᱩᱨ ᱥᱟᱲᱯᱟ ᱵᱷᱩᱭᱟᱹᱝ ᱛᱤᱨᱭᱳ ᱵᱟᱱᱟᱢ ᱱᱚᱝᱠᱟ ᱟᱭᱢᱟ ᱞᱮᱠᱟᱱᱟᱜ ᱢᱮᱱᱟᱜᱼᱟ ᱛᱚ ᱱᱚᱣᱟ ᱠᱚᱫᱚ ᱟᱵᱚ ᱡᱷᱚᱛᱚᱢ ᱚᱠᱛᱚ ᱨᱮᱫᱚ ᱵᱟᱵᱚᱱ ᱵᱮᱵᱚᱦᱟᱨ ᱜᱮᱭᱟ ᱚᱠᱛᱚ ᱱᱟᱹᱯᱤᱛ ᱵᱚᱱ ᱵᱮᱵᱚᱦᱟᱨ ᱜᱮᱭᱟ ᱡᱮᱞᱮᱠᱟ ᱱᱤᱛᱚᱜ ᱫᱚ ᱪᱮᱫ ᱪᱟᱸᱫᱳ ᱪᱟᱞᱟᱜ ᱠᱟᱱ ᱛᱟᱵᱚᱱᱟ ᱞᱟᱹᱭ ᱢᱮᱥᱮ ᱦᱳᱭ ᱱᱤᱭᱟᱹ ᱫᱚ ᱦᱩᱭᱩᱜ ᱠᱟᱱ ᱛᱟᱵᱚᱱᱟ ᱫᱟᱸᱥᱟᱭ ᱪᱟᱸᱫᱳ ᱫᱟᱸᱥᱟᱭ ᱪᱟᱸᱫᱳ ᱫᱚᱵᱚᱱ ᱵᱟᱰᱟᱭᱟ ᱟᱵᱚ ᱫᱚ ᱪᱮᱫ ᱫᱟᱸᱥᱟᱭ ᱮᱱᱮᱡ ᱫᱚ ᱦᱩᱭᱩᱜ ᱜᱮᱭᱟ ᱱᱚᱰᱮ ᱟᱵᱚᱣᱟᱜ ᱫᱟᱸᱥᱟᱭ ᱮᱱᱮᱡᱨᱮ ᱞᱟᱹᱠᱛᱤᱜᱼᱟ ᱵᱷᱩᱭᱟᱹᱝ ᱱᱚᱣᱟ ᱵᱷᱩᱣᱟᱹᱝ ᱥᱟᱯᱟᱯ ᱟᱛᱮᱜ ᱜᱮ ᱟᱵᱚᱣᱟᱜ ᱫᱟᱸᱥᱟᱭ ᱮᱱᱮᱡ ᱫᱚ ᱦᱩᱭᱩᱜᱼᱟ ᱟᱨ ᱱᱚᱣᱟ ᱫᱟᱸᱥᱟᱭ ᱫᱚ ᱵᱟᱨ ᱦᱟᱹᱴᱤᱧ ᱛᱮᱠᱚ ᱦᱟᱹᱴᱤᱧ ᱠᱟᱫᱟ ᱡᱟᱦᱟᱸ ᱫᱚ ᱞᱚᱵᱚᱭ ᱫᱟᱸᱥᱟᱭ ᱠᱟᱱ ᱛᱟᱵᱚᱱᱟ ᱫᱩᱠ ᱫᱟᱸᱥᱟᱭ ᱟᱨ ᱞᱚᱵᱚᱭ ᱫᱟᱸᱥᱟᱭ ᱞᱚᱵᱚᱭ ᱫᱟᱸᱥᱟᱭ ᱨᱮᱫᱚ ᱡᱮᱞᱮᱠᱟ ᱡᱷᱟᱹᱭ ᱠᱚᱨᱛᱟᱞ ᱫᱚ ᱚᱱᱰᱮ ᱫᱚ ᱡᱟᱹᱥᱛᱤ ᱵᱮᱵᱚᱦᱟᱨᱚᱜᱼᱟ ᱚᱱᱟ ᱥᱟᱶᱛᱮ ᱡᱮᱢᱚᱱ ᱥᱚᱨᱦᱟᱭ ᱪᱟᱸᱫᱳ ᱦᱤᱡᱩᱜ ᱠᱟᱱ ᱛᱟᱵᱚᱱᱟ ᱥᱚᱨᱦᱟᱭ ᱪᱟᱸᱫᱳ ᱨᱮᱫᱚ ᱥᱟᱲᱯᱟ ᱠᱩᱲᱤ ᱜᱤᱫᱽᱨᱟᱹ ᱠᱚ ᱡᱟᱦᱟᱸ ᱫᱚᱠᱚ ᱮᱱᱮᱡᱟ ᱥᱟᱲᱯᱟ ᱚᱱᱟ ᱫᱚ ᱥᱟᱲᱯᱟ ᱟᱨ ᱥᱚᱨᱦᱟᱭ ᱮᱱᱮᱡ ᱨᱮᱫᱚ ᱛᱩᱢᱫᱟᱜ ᱴᱟᱢᱟᱠ ᱨᱮᱜᱽᱲᱟ ᱚᱱᱟ ᱵᱟᱫ ᱠᱟᱛᱮᱜ ᱨᱮᱦᱚᱸ ᱡᱮᱞᱮᱠᱟ ᱢᱮᱱᱟᱜ ᱛᱟᱵᱚᱱᱟ ᱥᱮᱨᱮᱧ ᱚᱠᱛᱚ ᱵᱟᱱᱟᱢ ᱟᱛᱮᱜ ᱠᱚ ᱥᱮᱨᱮᱧᱟ ᱛᱤᱨᱭᱳ ᱟᱛᱮᱜ ᱨᱟᱦᱟ ᱨᱟᱠᱟᱵᱚᱜᱼᱟ ᱛᱤᱨᱭᱳ ᱠᱚ ᱚᱨᱚᱝᱟ ᱚᱱᱠᱟᱜᱮ ᱟᱨᱦᱚᱸ ᱡᱟᱦᱟᱸ ᱫᱚ ᱞᱟᱜᱽᱲᱮ ᱥᱮ ᱫᱚᱝ ᱱᱚᱣᱟ ᱨᱮᱦᱚᱸ ᱡᱮᱞᱮᱠᱟ ᱛᱩᱢᱫᱟᱜ ᱴᱟᱢᱟᱠ ᱱᱚᱝᱠᱟ ᱟᱭᱢᱟ ᱵᱮᱣᱦᱟᱨᱚᱜᱼᱟ ᱟᱪᱪᱷᱟ ᱴᱷᱤᱠ ᱜᱮᱭᱟ